ᱦᱮᱞᱳ ᱦᱩᱸ ᱦᱮᱸ ᱡᱷᱤᱡ ᱢᱮᱱᱟᱜᱼᱟ ᱦᱮᱸ ᱦᱮᱸ ᱵᱷᱤᱲ ᱫᱚ ᱵᱟᱹᱱᱩᱜᱼᱟ ᱫᱚᱠᱟᱱ ᱦᱮᱡ ᱞᱮᱱᱠᱷᱟᱱ ᱦᱚᱸ ᱜᱟᱱᱚᱜᱼᱟ ᱠᱟᱹᱣᱰᱤ ᱫᱚ ᱞᱟᱜᱟᱜᱼᱟ ᱪᱟᱨᱥᱚ ᱜᱟᱱ ᱟᱨ ᱧᱟᱢ ᱮᱟᱢ ᱮᱠ ᱥᱚᱯᱛᱟᱦᱚ ᱢᱮᱫᱽᱫᱷᱮ ᱥᱤᱞᱫᱟᱹ ᱢᱟᱨᱠᱮᱴ ᱥᱩᱨ ᱨᱮ ᱢᱮᱱᱟᱜᱼᱟ ᱦᱤᱡᱩᱜ ᱞᱮᱸᱜᱟ ᱛᱤ ᱫᱷᱟᱨᱮ ᱦᱮᱸ ᱥᱚᱵ ᱫᱤᱱ ᱜᱮ ᱠᱷᱩᱞᱟᱹᱣ ᱛᱟᱦᱮᱸᱱᱟ ᱥᱮᱛᱟᱜ ᱨᱮ ᱠᱷᱩᱞᱟᱹᱣ ᱛᱟᱦᱮᱸᱱᱟ ᱛᱤᱠᱤᱱ ᱫᱚ ᱵᱚᱱᱫᱚ ᱟᱨ ᱟᱭᱩᱵ ᱥᱮᱫ ᱠᱷᱩᱞᱟᱹᱣ ᱛᱟᱦᱮᱸᱱᱟ ᱦᱩᱸ

ᱦᱩᱸ ᱦᱩᱸ ᱦᱩᱸ ᱦᱩᱸ ᱦᱮᱸ ᱦᱩᱸ ᱵᱟᱨᱭᱟ ᱯᱮᱭᱟ ᱫᱷᱟᱯ ᱞᱟᱜᱟᱣ ᱞᱮᱠᱷᱟᱱ ᱠᱟᱹᱣᱰᱤ ᱴᱟᱜ ᱦᱚᱸ ᱠᱟᱹᱴᱤᱡ ᱵᱤᱥᱤ ᱜᱮ ᱞᱟᱜᱟᱜᱼᱟ ᱜᱟᱱ ᱜᱮ ᱢᱟᱱᱮ ᱡᱷᱩᱨᱤ ᱡᱷᱩᱨᱤ ᱦᱩᱭᱩᱜᱼᱟ ᱟᱛᱚ ᱟᱨ ᱠᱞᱟᱥ ᱦᱟᱛᱟ ᱟᱨ ᱥᱟᱦᱟ ᱥᱮᱫ ᱦᱚᱸ ᱠᱳᱞ ᱠᱟᱴ ᱟᱨ ᱛᱟᱭᱚᱢ ᱥᱮᱫ ᱦᱚᱸ ᱜᱳᱞ ᱠᱟᱴ ᱚᱱᱟᱛᱮ ᱠᱟᱹᱴᱤᱡ ᱵᱮᱥᱤ ᱜᱮ ᱞᱟᱜᱟᱜᱼᱟ ᱦᱩᱸ ᱥᱚᱢᱚᱭ ᱦᱚᱸ ᱠᱟᱹᱴᱤᱡ ᱡᱟᱹᱥᱛᱤ ᱜᱮ ᱞᱟᱜᱟᱜᱼᱟ ᱵᱟᱝ ᱜᱮ ᱦᱮᱸ ᱦᱩᱸ ᱦᱮᱸ ᱦᱮᱸ ᱴᱷᱤᱠᱜᱮᱭᱟ ᱦᱩᱸ ᱦᱮᱸ